ᱥᱚᱝᱵᱤᱫᱷᱟᱱ ᱫᱚ ᱱᱚᱣᱟ ᱵᱷᱟᱨᱚᱛ ᱫᱤᱥᱚᱢ ᱨᱮᱱ ᱦᱚᱲ ᱠᱚᱣᱟᱜ ᱫᱟᱲᱮ ᱠᱟᱱᱟ ᱟᱠᱚᱣᱟᱜ ᱢᱩᱲ ᱫᱟᱲᱮ ᱚᱱᱟ ᱥᱚᱝᱵᱤᱫᱷᱟᱱ ᱨᱮᱜᱮ ᱚᱞ ᱟᱠᱟᱱᱟ ᱚᱱᱟ ᱚᱞ ᱫᱚ ᱚᱠᱚᱭ ᱦᱚᱸ ᱵᱟᱠᱚ ᱢᱮᱴᱟᱣ ᱫᱟᱲᱮᱭᱟᱜᱼᱟ ᱚᱱᱟ ᱚᱞ ᱢᱮᱱᱟᱜ ᱛᱮ ᱟᱵᱚ ᱡᱟᱦᱟᱸ ᱛᱤᱱᱟᱹᱜ ᱜᱮ ᱱᱚᱣᱟ ᱵᱷᱟᱨᱚᱛ ᱫᱤᱥᱚᱢ ᱨᱮ ᱦᱚᱲ ᱢᱮᱱᱟᱜ ᱵᱚᱱᱟ ᱪᱟᱦᱮ ᱦᱚᱸ ᱥᱟᱱᱛᱟᱲ ᱦᱚᱲ ᱥᱮ ᱵᱤᱦᱟᱨᱤ ᱦᱚᱲ ᱪᱟᱦᱮ ᱟᱭᱢᱟ ᱯᱟᱴᱷᱟᱱ ᱦᱚᱲ ᱪᱟᱦᱮ ᱡᱟᱦᱟᱱ ᱡᱟᱹᱛᱤ ᱦᱚᱲ ᱜᱮ ᱩᱱᱠᱩ ᱚᱱᱟ ᱥᱚᱝᱵᱤᱫᱷᱟᱱ ᱛᱮᱜᱮ ᱡᱷᱚᱛᱚᱣᱟᱜ ᱫᱟᱲᱮ ᱠᱚ ᱧᱟᱢᱮᱜᱼᱟ ᱡᱮ ᱠᱟᱹᱢᱤ ᱦᱚᱨᱟ ᱨᱮ ᱥᱮ ᱯᱟᱲᱦᱟᱜ ᱞᱤᱠᱷᱟᱹ ᱨᱮ ᱥᱮ ᱤᱥᱠᱩᱞ ᱠᱚᱞᱮᱡᱽ ᱨᱮ ᱥᱮ ᱥᱚᱨᱠᱟᱨᱤ ᱥᱩᱵᱤᱫᱷᱟ ᱨᱮ ᱥᱮ ᱦᱚᱥᱯᱤᱴᱟᱞ ᱨᱮ ᱪᱮ ᱯᱷᱮᱠᱴᱨᱤ ᱨᱮ ᱡᱷᱚᱛᱚ ᱵᱟᱠᱷᱨᱟ ᱜᱮ ᱚᱱᱟ ᱥᱚᱝᱵᱤᱫᱷᱟᱱ ᱨᱮ ᱚᱞ ᱟᱠᱟᱱᱟ ᱛᱟᱵᱚᱱ ᱚᱱᱟ ᱥᱚᱝᱵᱤᱫᱷᱟᱱ ᱛᱮᱜᱮ ᱠᱳᱨᱴ ᱠᱟᱹᱪᱷᱟᱹᱨᱤ ᱦᱚᱸ ᱪᱟᱞᱟᱜ ᱠᱟᱱᱟ ᱚᱱᱟ ᱥᱚᱝᱵᱤᱫᱷᱟᱱ ᱛᱮᱜᱮ ᱱᱩᱠᱩ ᱯᱩᱞᱤᱥ ᱠᱚᱦᱚᱸ ᱠᱚ ᱪᱟᱞᱟᱜ ᱠᱟᱱᱟ ᱚᱱᱟ ᱥᱚᱝᱵᱤᱫᱷᱟᱱ ᱛᱮᱜᱮ ᱟᱵᱚ ᱦᱚᱸ ᱱᱚᱣᱟ ᱵᱷᱟᱨᱚᱛ ᱫᱤᱥᱚᱢ ᱨᱮ ᱛᱟᱦᱮᱸ ᱨᱮᱱᱟᱜ ᱫᱟᱲᱮ ᱠᱚ ᱮᱢ ᱟᱠᱟᱫ ᱵᱚᱱᱟ ᱟᱵᱚ ᱥᱟᱱᱛᱟᱲ ᱪᱮᱫ ᱞᱮᱠᱟᱛᱮ ᱵᱮᱥ ᱵᱚᱱ ᱛᱟᱦᱮᱱᱟ ᱚᱱᱟ ᱨᱮᱦᱚᱸ ᱚᱱᱟ ᱦᱚᱸ ᱚᱞ ᱟᱠᱟᱱᱟ ᱥᱚᱝᱵᱤᱫᱷᱟᱱ ᱨᱮ ᱥᱮ ᱦᱚᱲ ᱡᱩᱫᱤ ᱟᱡᱟᱜ ᱚᱲᱟᱜ ᱵᱟᱹᱜᱤ ᱠᱟᱜ ᱟᱭ ᱮᱴᱟᱜ ᱥᱮᱫ ᱮ ᱪᱟᱞᱟᱜ ᱟᱭ ᱱᱚᱣᱟ ᱵᱷᱟᱨᱚᱛ ᱫᱤᱥᱚᱢ ᱦᱟᱱᱟ ᱢᱩᱪᱟᱹᱫ ᱠᱷᱚᱡᱟ ᱱᱚᱣᱟ ᱢᱩᱪᱟᱹᱫ ᱮ ᱪᱟᱞᱟᱜ ᱨᱮᱦᱚᱸ ᱩᱱᱤ ᱦᱚᱸ ᱚᱱᱟ ᱞᱟᱹᱜᱤᱫ ᱦᱚᱸ ᱥᱚᱝᱵᱤᱫᱷᱟᱱ ᱨᱮ ᱫᱟᱲᱮ ᱮᱢ ᱟᱠᱟᱫᱮᱭᱟ ᱟᱢ ᱵᱷᱟᱨᱚᱛ ᱫᱤᱥᱚᱢ ᱨᱮ ᱪᱮᱫ ᱠᱟᱹᱢᱤ ᱥᱟᱱᱟᱢ ᱠᱟᱱᱟ ᱚᱱᱟ ᱵᱟᱠᱷᱨᱟ ᱦᱚᱸ ᱥᱚᱝᱵᱤᱫᱷᱟᱱ ᱫᱟᱲᱮ ᱮᱢ ᱟᱠᱟᱫ ᱵᱮᱱᱟᱭ ᱢᱟᱱᱮ ᱟᱹᱵᱤᱱ ᱩᱭᱦᱟᱹᱨ ᱵᱤᱱ ᱡᱚᱱᱚᱢ ᱠᱷᱚᱡᱟᱜ ᱢᱚᱨᱚᱱ ᱫᱷᱟᱹᱵᱤᱡ ᱥᱚᱝᱵᱤᱫᱷᱟᱱ ᱨᱮ ᱟᱹᱵᱤᱱ ᱞᱟᱹᱜᱤᱫ ᱛᱮ ᱟᱹᱰᱤ ᱜᱟᱱ ᱫᱟᱲᱮ ᱢᱮᱱᱟᱜᱼᱟ ᱚᱱᱟ ᱥᱚᱝᱵᱤᱫᱷᱟᱱ ᱢᱮᱱᱟᱜ ᱛᱮᱜᱮ ᱟᱵᱚ ᱵᱚᱱ ᱵᱟᱧᱪᱟᱣ ᱛᱟᱦᱮᱸᱭᱟᱠᱟᱱᱟ ᱵᱷᱳᱴ ᱫᱚ ᱚᱱᱟ ᱠᱷᱟᱹᱛᱤᱨ ᱵᱚᱱ ᱮᱢᱟ ᱡᱮ ᱚᱱᱟ ᱥᱚᱝᱵᱤᱫᱷᱟᱱ ᱵᱟᱧᱪᱟᱣ ᱫᱚᱦᱚ ᱞᱟᱹᱜᱤᱫ ᱛᱮᱜᱮ ᱢᱤᱫᱴᱤᱡ ᱦᱚᱲᱟᱜ ᱟᱵᱚᱭᱤᱡ ᱦᱚᱲ ᱡᱟᱦᱟᱸᱭ ᱟᱵᱚ ᱵᱚᱱ ᱠᱩᱥᱤᱭᱟᱭ ᱠᱟᱱᱟ ᱱᱟᱜ ᱩᱱᱤ ᱵᱚᱱ ᱛᱤᱸᱜᱩ ᱠᱮᱴᱮᱡ ᱠᱟᱭ ᱠᱷᱟᱱ ᱫᱚ ᱡᱟᱦᱟᱸ ᱛᱤᱥ ᱦᱚᱸ ᱥᱚᱝᱵᱤᱫᱷᱟᱱ ᱫᱚ ᱢᱟᱱᱮ ᱪᱮᱫ ᱢᱟᱱᱮ ᱠᱷᱟᱛᱨᱟ ᱨᱮ ᱵᱟᱭ ᱦᱤᱡᱩᱜᱼᱟ ᱵᱟᱠᱷᱟᱱ ᱟᱹᱰᱤ ᱜᱟᱱ ᱦᱚᱲ ᱱᱚᱝᱠᱟ ᱦᱚᱸ ᱢᱮᱱᱟᱜ ᱠᱚᱣᱟ ᱡᱟᱦᱟᱸ ᱥᱚᱝᱵᱤᱫᱷᱟᱱ ᱪᱟᱵᱟ ᱥᱟᱱᱟ ᱟᱠᱟᱫ ᱠᱚᱣᱟ ᱡᱩᱫᱤ ᱟᱵᱚᱭᱤᱪ ᱦᱚᱲ ᱠᱮᱴᱮᱡ ᱥᱟᱺᱦᱤᱡ ᱵᱚᱱ ᱛᱤᱸᱜᱩᱭᱮ ᱠᱷᱟᱱ ᱠᱷᱟᱱ ᱫᱚ ᱟᱵᱚ ᱵᱟᱧᱪᱟᱣ ᱠᱟᱛᱮᱫ ᱵᱚᱱ ᱛᱟᱦᱮᱱᱟ ᱚᱱᱟ ᱪᱤᱠᱟᱹ ᱵᱷᱳᱴ ᱫᱚᱠᱚ ᱮᱢᱟ ᱟᱨ ᱵᱷᱳᱴ ᱮᱢᱚᱜ ᱫᱚ ᱟᱹᱰᱤ ᱜᱮ ᱫᱚᱨᱠᱟᱨ ᱡᱤᱱᱤᱥ ᱠᱟᱱᱟ ᱪᱤᱠᱟᱹᱛᱮ ᱵᱷᱳᱴ ᱵᱟᱹᱵᱤᱱ ᱮᱢ ᱠᱷᱟᱱ ᱫᱚ ᱚᱴᱳᱢᱮᱴᱤᱠᱞᱤ ᱟᱵᱤᱱᱟᱜ ᱜᱮ ᱜᱷᱟᱴᱟ ᱢᱮᱱᱟᱜᱼᱟ ᱟᱨ ᱵᱷᱳᱴ ᱵᱤᱱ ᱮᱢ ᱟᱠᱟᱫ ᱠᱷᱟᱱ ᱫᱚ ᱡᱟᱦᱟᱱᱟᱜ ᱪᱮᱥᱴᱟ ᱢᱟᱱᱮ ᱜᱚᱵᱷᱚᱨᱱᱢᱮᱱᱴ ᱥᱮᱫ ᱠᱷᱚᱱᱟᱜ ᱡᱟᱦᱟᱱᱟᱜ ᱵᱤᱱ ᱪᱟᱦᱟᱣᱟ ᱚᱱᱟ ᱦᱚᱸᱵᱤᱱ ᱧᱟᱢ ᱫᱟᱲᱮᱭᱟᱜᱼᱟ